ᱥᱟᱱᱛᱟᱲ ᱥᱚᱢᱟᱡᱽ ᱨᱮ ᱜᱩᱨᱩ ᱠᱚᱫᱚ ᱠᱟᱢᱨᱩ ᱜᱩᱨᱩ ᱵᱷᱩᱣᱟᱹᱝ ᱜᱩᱨᱩ ᱫᱟᱸᱥᱟᱭ ᱜᱩᱨᱩ ᱮᱢᱟᱱ ᱠᱚ ᱚᱱᱟ ᱥᱟᱶᱛᱮ ᱤᱧ ᱨᱮᱱ ᱟᱭᱳᱼᱵᱟᱵᱟ ᱩᱱᱠᱤᱱᱟᱜ ᱟᱨᱫᱟᱥ ᱛᱮ ᱟᱨᱚ ᱢᱟᱲᱟᱝ ᱥᱮᱜ ᱠᱤᱱ ᱟᱨᱫᱟᱥ ᱠᱤᱱ ᱮᱢᱟ ᱤᱧᱟᱹ ᱮᱢᱟ ᱤᱧᱟᱹ ᱠᱚ ᱩᱱᱠᱩᱣᱟᱜ ᱟᱨᱫᱟᱥ ᱛᱮ ᱡᱟᱛᱮ ᱤᱧ ᱢᱟᱲᱟᱝ ᱥᱮᱜ ᱤᱧ ᱪᱟᱞᱟᱣ ᱫᱟᱲᱮᱭᱟᱜᱼᱢᱟ